ᱟᱪᱷᱟ ᱢᱟᱹᱭ ᱟᱢ ᱱᱤᱛᱦᱟᱹᱵᱤᱡ ᱛᱮ ᱚᱠᱟᱠᱚᱨᱮ ᱫᱟᱲᱟᱱᱮᱢ ᱥᱮᱱ ᱟᱠᱟᱱᱟ ᱥᱮ ᱚᱠᱟᱠᱚᱨᱮᱢ ᱥᱟᱸᱜᱷᱟᱨ ᱟᱠᱟᱫᱟ ᱚᱱᱟ ᱵᱟᱵᱚᱫ ᱛᱮ ᱵᱟᱨᱯᱮ ᱠᱟᱛᱷᱟ ᱞᱟᱹᱭ ᱟᱸᱡᱚᱢᱟᱹᱧ ᱢᱮ ᱟᱹᱰᱤ ᱢᱚᱪ ᱠᱚᱥᱪᱮᱱ ᱟᱹᱰᱤ ᱢᱚᱪ ᱠᱩᱠᱞᱤ ᱱᱚᱣᱟ ᱵᱟᱨᱮᱛᱮᱧ ᱞᱟᱹᱭᱫᱟ ᱟᱭᱢᱟ ᱡᱟᱭᱜᱟᱜᱤᱧ ᱪᱟᱞᱟᱣ ᱟᱠᱟᱱᱟ ᱮᱠᱢᱟᱛᱨᱚ ᱥᱩᱪᱚᱱᱟ ᱠᱷᱚᱱᱟᱜ ᱜᱤ ᱱᱚᱣᱟᱫᱚ ᱥᱚᱢᱵᱷᱚᱵ ᱦᱩᱭ ᱟᱠᱟᱱᱟ ᱥᱩᱪᱚᱱᱟ ᱠᱷᱚᱱᱟᱜ ᱜᱤ ᱡᱟ ᱡᱟᱭᱜᱟᱧ ᱪᱟᱞᱟᱣ ᱟᱠᱟᱱᱟ ᱥᱩᱪᱚᱱᱟ ᱠᱷᱚᱱᱟᱜ ᱜᱤ ᱛᱤᱱᱟᱹ ᱜ ᱫᱤᱱ ᱠᱷᱚᱱ ᱥᱩᱪᱚᱱᱟᱨᱮ ᱡᱚᱯᱲᱟᱣ ᱢᱤᱱᱟᱹᱧᱟ ᱤᱱᱟᱹ ᱛᱟᱭᱚᱢ ᱠᱷᱚᱡᱜᱤ ᱱᱚᱣᱟ ᱱᱚᱣᱟ ᱡᱟᱭᱜᱟᱧ ᱫᱟᱬᱟᱣ ᱟᱠᱟᱫᱟ ᱚᱱᱟᱨᱮᱭᱟᱜ ᱧᱩᱛᱩᱢ ᱠᱩᱧ ᱞᱟᱹᱭᱟᱢ ᱠᱟᱱᱟ ᱡᱮᱢᱚᱱ ᱫᱤᱞᱞᱤᱧ ᱪᱟᱞᱟᱣ ᱟᱠᱟᱱᱟ ᱨᱟᱥᱴᱨᱚᱯᱚᱛᱤ ᱵᱷᱚᱵᱚᱱ ᱚᱱᱟᱠᱩ ᱧᱮᱞ ᱦᱩᱭ ᱟᱠᱟᱱᱟ ᱫᱤᱞᱞᱤ ᱨᱮᱭᱟᱜ ᱜᱚᱴᱟ ᱛᱟᱨᱯᱚᱨᱮᱧ ᱪᱟᱞᱟᱣ ᱟᱠᱟᱱᱟ ᱟᱥᱟᱢ ᱟᱥᱟᱢ ᱨᱮᱦᱚᱧ ᱪᱟᱞᱟᱣ ᱟᱠᱟᱱᱟ ᱚᱸᱰᱮᱦᱚᱸ ᱴᱨᱮᱱᱤᱝ ᱛᱟᱦᱮᱸ ᱠᱟᱱᱟ ᱥᱩᱪᱚᱱᱟ ᱠᱷᱚᱡᱜᱤ ᱢᱤᱫ ᱥᱚᱯᱛᱟ ᱨᱮᱭᱟᱜ ᱛᱟᱨᱯᱚᱨᱮ ᱚᱸᱰᱮᱠᱷᱚᱡ ᱨᱩᱣᱟᱹᱲ ᱵᱟᱲᱟ ᱠᱟᱛᱮᱜ ᱠᱤᱪᱷᱩ ᱫᱤᱱ ᱵᱟᱫ ᱟᱵᱟᱨᱤᱧ ᱪᱟᱞᱟᱣ ᱞᱮᱱᱟ ᱚᱱᱟᱫᱚ ᱦᱩᱭᱩᱜ ᱠᱟᱱᱟ ᱢᱩᱢᱵᱟᱭ ᱢᱩᱢᱵᱟᱭ ᱨᱮᱦᱚᱸ ᱢᱤᱫᱴᱮᱡ ᱴᱨᱮᱱᱤᱝ ᱛᱟᱦᱮᱸ ᱠᱟᱱᱟ ᱤᱱᱟᱹᱯᱚᱨ ᱠᱚᱞᱠᱟᱛᱟ ᱢᱟᱧ ᱪᱟᱞᱟᱣ ᱟᱠᱟᱱᱜᱤ ᱛᱟᱨᱯᱚᱨᱮᱧ ᱪᱟᱞᱟᱣ ᱟᱠᱟᱱᱟ ᱡᱷᱟᱲᱠᱷᱚᱸᱰ ᱡᱟᱦᱟᱸ ᱫᱚ ᱛᱩᱨᱯᱟ ᱨᱟᱸᱪᱤ ᱚᱸᱰᱮᱧ ᱪᱟᱞᱟᱣ ᱟᱠᱟᱱᱟ ᱚᱸᱰᱮᱦᱚᱸ ᱢᱤᱫᱴᱮᱡ ᱴᱨᱮᱱᱤᱝ ᱛᱟᱦᱮᱸ ᱠᱟᱱᱟ ᱟᱨ ᱛᱟᱨᱯᱚᱨ ᱚᱱᱟ ᱪᱷᱟᱲᱟᱦᱚᱸ ᱟᱨᱚᱧ ᱪᱟᱞᱟᱣ ᱞᱟᱜᱟ ᱟᱠᱟᱱᱟ ᱚᱱᱟᱠᱚᱫᱚ ᱦᱩᱭᱩᱜ ᱠᱟᱱᱟ ᱡᱮᱢᱚᱱ ᱚᱱᱟᱫᱚ ᱦᱩᱭᱩᱜ ᱠᱟᱱᱟ ᱯᱩᱨᱤ ᱛᱟᱯᱚᱨ ᱡᱚᱜᱚᱱᱟᱛᱷ ᱢᱩᱱᱫᱤᱨ ᱚᱱᱟᱫᱤ ᱮᱢᱱᱤ ᱜᱮᱞᱮ ᱪᱟᱞᱟᱣ ᱞᱮᱱᱟ ᱫᱟᱬᱟᱱ ᱛᱟᱯᱚᱨᱮ ᱩᱛᱚᱨᱟᱠᱷᱚᱸᱰ ᱨᱮᱭᱟᱜ ᱡᱟ ᱡᱟ ᱧᱮᱧᱮᱞᱟᱜ ᱡᱤᱱᱤᱥ ᱢᱮᱱᱟᱜ ᱵᱟ ᱴᱚᱴᱷᱟ ᱢᱮᱱᱟᱜ ᱚᱱᱟ ᱠᱚᱦᱚᱸᱞᱮ ᱫᱟᱬᱟ ᱟᱹᱜᱩ ᱟᱠᱟᱫᱟ ᱥᱩᱪᱚᱱᱟ ᱯᱷᱩᱞᱴᱤᱢ ᱚᱱᱟᱫᱚ ᱴᱨᱮᱱᱤᱝᱫᱚ ᱵᱟᱝᱛᱟᱦᱮᱸ ᱠᱟᱱᱟ ᱚᱱᱟᱫᱚ ᱮᱢᱱᱤᱜᱮ ᱫᱟᱬᱟᱱᱞᱮ ᱪᱟᱞᱟᱣᱞᱮᱱᱟ ᱟᱨ ᱜᱤᱫᱽᱨᱟᱹᱠᱩ ᱥᱟᱶᱛᱮᱦᱚᱸ ᱟᱭᱢᱟ ᱡᱟᱭᱜᱟᱜᱤ ᱥᱟᱜᱷᱟᱸᱨ ᱞᱮᱠᱟᱛᱮ ᱪᱟᱞᱟᱣ ᱦᱩᱭ ᱟᱠᱟᱱᱟ ᱟᱨ ᱢᱩᱨᱥᱤ ᱫᱟᱵᱟᱫ ᱛᱟᱨᱯᱚᱨᱮ ᱠᱚᱞᱠᱟᱛᱟ ᱥᱟᱭᱤᱱᱥ ᱥᱮᱱᱴᱟᱨ ᱵᱚᱨᱫᱷᱚᱢᱟᱱ ᱟᱨᱚ ᱟᱭᱢᱟ ᱡᱟᱭᱜᱟ ᱱᱤᱛᱦᱟᱹᱵᱤᱡ ᱦᱚᱭᱛᱚ ᱡᱚᱛᱚ ᱡᱟᱭᱜᱟ ᱨᱮᱭᱟᱜ ᱧᱩᱛᱩᱢ ᱵᱟᱹᱧ ᱫᱤᱥᱟᱹ ᱫᱟᱲᱤᱜ ᱠᱟᱱᱟ ᱛᱚᱵᱮ ᱟᱹᱰᱤ ᱟᱹᱰᱤ ᱡᱟᱭᱜᱟ ᱜᱤ ᱪᱟᱞᱟᱣ ᱦᱩᱭ ᱟᱠᱟᱱᱟ